ᱵᱤᱧᱟᱜ ᱜᱮᱨ ᱵᱟᱝᱠᱷᱟᱱ ᱛᱤᱡᱩᱣᱟᱜ ᱜᱮᱨ ᱞᱮᱠᱟᱱ ᱡᱤᱣᱟᱹᱞᱤᱣᱟᱜ ᱜᱮᱨ ᱠᱷᱚᱱ ᱱᱤᱨᱟᱹᱭ ᱛᱟᱦᱮᱱ ᱞᱟᱹᱜᱤᱫ ᱠᱤᱪᱷᱩ ᱩᱯᱟᱹᱭ ᱩᱯᱟᱹᱭ ᱫᱚ ᱱᱤᱭᱟᱹᱜᱮ ᱡᱮᱢᱚᱱ ᱵᱤᱧ ᱠᱤᱝᱵᱟ ᱟᱨᱚ ᱥᱮᱛᱟᱠᱚ ᱩᱱᱠᱩ ᱠᱚ ᱠᱚᱴᱷᱮᱡ ᱠᱤᱪᱷᱩ ᱥᱚᱱᱛᱚᱨ ᱨᱮ ᱛᱟᱦᱮᱱ ᱦᱩᱭᱩᱜᱼᱟ ᱡᱟᱛᱮ ᱩᱱᱠᱩ ᱠᱚ ᱵᱟᱵᱚᱱ ᱞᱮᱵᱮᱫ ᱠᱚᱣᱟ ᱥᱮ ᱥᱮᱛᱟ ᱠᱚᱦᱚᱸ ᱵᱟᱵᱚᱱ ᱞᱮᱵᱮᱫ ᱡᱷᱟᱜ ᱠᱚᱣᱟ ᱠᱤᱝᱵᱟ ᱡᱟᱦᱟᱸ ᱞᱮᱠᱟ ᱵᱚᱱ ᱵᱷᱤᱲᱠᱟᱹᱣ ᱮᱢᱟᱱ ᱠᱚᱣᱟ ᱡᱟᱛᱮ ᱩᱱᱠᱩ ᱥᱚᱸᱜᱮ ᱥᱚᱱᱛᱚᱨ ᱨᱮᱵᱚᱱ ᱛᱟᱦᱮᱱᱟ ᱛᱟᱦᱚᱞᱮ ᱠᱷᱟᱱ ᱫᱚ ᱵᱟᱠᱚ ᱜᱮᱨ ᱵᱚᱱᱟ ᱟᱨᱮ ᱡᱩᱫᱤᱭᱳ ᱚᱱᱟ ᱛᱟᱞᱮ ᱛᱮ ᱡᱩᱫᱤ ᱵᱤᱧ ᱠᱤᱝᱵᱟ ᱥᱮᱛᱟ ᱜᱮᱨ ᱠᱮᱫ ᱵᱚᱱ ᱜᱮᱭᱟ ᱠᱚ ᱛᱟᱦᱞᱮ ᱠᱷᱟᱱ ᱫᱚ ᱚᱡᱷᱟ ᱴᱷᱮᱡ ᱵᱟᱝ ᱥᱮᱱ ᱠᱟᱛᱮ ᱞᱚᱜᱚᱱ ᱢᱟᱪᱷᱟ ᱰᱟᱠᱛᱟᱨ ᱴᱷᱮᱡ ᱥᱮᱱᱚᱜ ᱦᱩᱭᱩᱜᱼᱟ ᱨᱟᱱ ᱠᱚ ᱥᱩᱭ ᱠᱚ ᱚᱵᱳᱥᱥᱳᱭ ᱡᱟᱦᱟᱸᱱᱟᱜ ᱜᱮ ᱵᱮᱵᱚᱥᱛᱟ ᱛᱟᱦᱮᱱᱟ ᱰᱟᱠᱛᱟᱨ ᱚᱲᱟᱜ ᱨᱮᱫᱚ ᱟᱨ ᱛᱤᱡᱩ ᱜᱮᱨ ᱛᱤᱡᱩ ᱜᱮᱨ ᱦᱚᱸ ᱰᱟᱠᱛᱟᱨ ᱚᱲᱟᱜ ᱪᱟᱞᱟᱜ ᱦᱩᱭᱩᱜ ᱜᱮᱭᱟ ᱛᱤᱡᱩ ᱡᱮᱢᱚᱱ ᱦᱩᱲᱩ ᱠᱚᱠᱚ ᱜᱮᱨᱟ ᱛᱚ ᱚᱱᱟ ᱫᱚ ᱨᱟᱱ ᱵᱚᱱ ᱞᱟᱜᱟᱣᱟᱜᱼᱟ ᱨᱟᱱ ᱮᱢ ᱠᱟᱛᱮ ᱮᱥᱯᱨᱮᱹ ᱦᱩᱭᱩᱜᱼᱟ ᱚᱱᱟ ᱜᱮ ᱡᱩᱫᱤ ᱟᱵᱚ ᱦᱚᱲ ᱠᱚ ᱜᱮᱨ ᱵᱚᱱᱟ ᱢᱟᱹᱱᱢᱤ ᱠᱚ ᱜᱮᱨ ᱵᱚᱱᱟ ᱛᱟᱦᱞᱮ ᱠᱷᱟᱱ ᱫᱚ ᱰᱟᱠᱛᱟᱨ ᱴᱷᱮᱡ ᱪᱟᱞᱟᱜ ᱦᱩᱭᱩᱜᱼᱟ ᱨᱟᱱ ᱠᱚ ᱦᱟᱛᱟᱣ ᱦᱩᱭᱩᱜᱼᱟ ᱟᱨᱚ